ᱜᱚᱢᱠᱮ ᱟᱢᱟᱜ ᱨᱮᱥᱴᱩᱨᱮᱱᱴ ᱠᱷᱚᱱ ᱯᱚᱨᱚᱴᱟᱧ ᱳᱰᱟᱨ ᱞᱮᱱ ᱛᱟᱦᱮᱸᱜᱼᱟ ᱦᱤᱲᱤᱧ ᱛᱮ ᱚᱱᱟ ᱫᱚ ᱵᱟᱝ ᱞᱟᱹᱠᱛᱤᱭᱟᱹᱧ ᱠᱟᱱᱟ ᱱᱤᱛᱚᱜ ᱢᱟᱦᱟᱧ ᱳᱰᱟᱨ ᱟᱢ ᱠᱟᱱᱟ ᱞᱩᱪᱤ ᱚᱱᱟ ᱵᱷᱮᱡᱟ ᱟ ᱧ ᱢᱮ